ᱦᱮᱸ ᱦᱮᱸ ᱤᱧ ᱱᱮᱱᱳ ᱵᱤᱴᱤᱧ ᱨᱚᱲᱮᱫᱟ ᱱᱚᱸᱰᱮ ᱫᱷᱟᱵᱟ ᱰᱟᱝᱜᱟᱞ ᱠᱷᱚᱡ ᱦᱮᱸ ᱦᱮᱸ ᱦᱮᱸ ᱢᱮᱱᱫᱟᱹᱧ ᱡᱟᱦᱟᱸ ᱤᱧ ᱼᱮᱫ ᱠᱟᱱ ᱛᱟᱦᱮᱱᱟ ᱡᱟᱦᱟᱱᱟᱜ ᱡᱚᱢᱟᱜ ᱟᱫᱚ ᱤᱧᱫᱚ ᱱᱤᱛᱚᱜ ᱫᱚ ᱚᱸᱰᱮ ᱫᱚ ᱵᱟᱹᱱᱩᱧᱟ ᱱᱤᱛᱚᱜ ᱫᱚ ᱢᱚᱦᱮᱥᱯᱩᱨ ᱞᱚᱪᱷᱢᱤ ᱦᱳᱴᱮᱞ ᱯᱟᱥᱮᱨᱮ ᱢᱤᱱᱟᱹᱧᱟ ᱱᱤᱛᱚᱜ ᱫᱚ ᱚᱸᱰᱮ ᱯᱮ ᱟᱹᱜᱩ ᱦᱚᱴᱚ ᱠᱟᱜᱼᱟ ᱟᱨ ᱤᱧᱟᱹᱜ ᱦᱟᱛᱟᱣ ᱯᱮ ᱟᱨ ᱩᱱᱠᱩ ᱱᱚᱸᱰᱮ ᱟᱹᱜᱩ ᱦᱚᱪᱚᱠᱚᱢ ᱛᱮᱦᱮᱧ ᱫᱚ ᱛᱮᱦᱮᱧ ᱠᱷᱚᱡ ᱫᱚ ᱚᱸᱰᱮᱫᱚ ᱟᱞᱚᱯᱮ ᱤᱫᱤ ᱦᱚᱪᱚ ᱠᱚᱣᱟ ᱛᱮᱦᱮᱧ ᱠᱷᱚᱡᱫᱚ ᱱᱚᱸᱰᱮᱜᱮᱧ ᱼᱟ ᱦᱮᱸ ᱦᱮᱸ ᱦᱮᱸ ᱤᱧ ᱱᱚᱣᱟ ᱞᱚᱪᱷᱢᱤ ᱦᱳᱴ ᱮᱞ ᱵᱚᱜᱚᱞ ᱨᱮᱜᱮ ᱞᱚᱪᱷᱢᱤ ᱦᱳᱴᱮᱞ ᱛᱤᱭᱳᱜ ᱠᱟᱛᱮᱫ ᱱᱚᱸᱰᱮ ᱠᱷᱚᱡᱯᱮ ᱠᱮᱫᱜᱮ ᱤᱧ ᱱᱚᱸᱰᱮᱜᱮᱧ ᱱᱚᱸᱰᱮᱜᱮᱧ ᱼᱟ ᱦᱮᱸ ᱦᱮᱸ ᱴᱷᱤᱠ ᱴᱷᱤᱠ ᱴᱷᱤᱠ ᱴᱷᱤᱠ ᱦᱮᱸ ᱢᱟ ᱛᱚᱵᱮ ᱴᱷᱤᱠ ᱱᱚᱸᱰᱮ ᱜᱮᱯᱮ ᱟᱹᱜᱩᱭᱟ ᱴᱷᱤᱠ